ᱵᱷᱟᱨᱚᱛ ᱨᱮᱱᱟᱜ ᱥᱟᱶᱟᱨ ᱵᱮᱵᱚᱥᱛᱟ ᱫᱚ ᱢᱚᱴᱮ ᱜᱮ ᱵᱟᱝ ᱵᱷᱟᱹᱜᱤᱭᱟ ᱡᱮᱥᱮ ᱠᱤ ᱢᱤᱫᱴᱮᱱ ᱠᱟᱨᱚᱱ ᱫᱚ ᱦᱩᱭᱩᱜ ᱠᱟᱱᱟ ᱦᱳᱥᱯᱤᱴᱟᱞ ᱵᱷᱟᱨᱚᱛ ᱨᱮᱫᱚ ᱵᱷᱟᱹᱜᱤ ᱢᱚᱡᱽ ᱢᱟᱪᱷᱟ ᱦᱳᱥᱯᱤᱴᱟᱞ ᱵᱟᱹᱱᱩᱜ ᱟᱠᱟᱫᱟ ᱥᱮ ᱩᱱᱟᱹᱜ ᱵᱷᱟᱵᱮ ᱫᱚ ᱵᱟᱝ ᱢᱚᱡᱽ ᱰᱟᱠᱛᱟᱨ ᱠᱩ ᱱᱟᱨᱥ ᱠᱩ ᱩᱱᱟᱹᱜ ᱵᱷᱟᱵᱮ ᱵᱟᱹᱱᱩᱜ ᱠᱚᱣᱟ ᱡᱟᱦᱟᱸ ᱱᱟᱜ ᱦᱩᱭ ᱜᱚᱫᱞᱮᱱ ᱠᱷᱟᱱ ᱮᱢᱵᱩᱞᱮᱥ ᱠᱚ ᱛᱟᱲᱟᱛᱟᱹᱲᱤ ᱵᱟᱝ ᱧᱟᱢᱚᱜ ᱜᱮᱭᱟ ᱜᱟᱹᱰᱤ ᱠᱚᱨᱮᱱᱟᱜ ᱥᱩᱵᱤᱫᱟ ᱵᱟᱹᱱᱩᱜᱼᱟ ᱟᱹᱰᱤ ᱠᱚᱢ ᱜᱮᱭᱟ ᱟᱨᱚ ᱮᱢᱟᱱ ᱠᱚ